ᱯᱷᱨᱮᱥ ᱠᱨᱤᱢᱤᱧ ᱠᱤᱨᱤᱧ ᱞᱮᱫᱟ ᱮᱥᱮᱞᱚᱜ ᱟᱹᱧ ᱢᱮᱱᱛᱮ ᱚᱱᱟ ᱯᱷᱨᱮᱥ ᱠᱨᱤᱢ ᱚᱡᱚᱜ ᱠᱟᱛᱮᱫ ᱢᱟ ᱮᱥᱮᱞ ᱵᱟᱝ ᱠᱟᱛᱮᱫ ᱟᱨᱦᱚᱸ ᱦᱮᱸᱫᱮ ᱧᱚᱜ ᱤᱱᱟᱹᱧ ᱟᱨ ᱢᱮᱫᱦᱟ ᱨᱮᱦᱚᱸ ᱫᱟᱜᱽ ᱠᱚ ᱨᱟᱠᱟᱵ ᱟᱹᱫᱤᱧᱟ ᱛᱩᱯᱩᱜ ᱠᱚ ᱨᱟᱠᱟᱵ ᱟᱹᱫᱤᱧᱟ ᱪᱮᱫ ᱠᱚᱪᱚᱝ ᱟᱭᱢᱟ ᱰᱷᱮᱨ ᱨᱚᱫᱚᱜ ᱨᱚᱫᱚᱜ ᱨᱟᱠᱟᱵ ᱟᱹᱫᱤᱧᱟ ᱵᱟᱹᱲᱤᱡ ᱜᱮ ᱢᱮᱫᱦᱟ ᱠᱚᱦᱚᱸ ᱧᱮᱞᱚᱜ ᱠᱟᱱ ᱛᱤᱧᱟ ᱛᱤᱱᱟᱹᱜ ᱜᱟᱱ ᱢᱚᱡᱤᱧ ᱛᱟᱦᱮᱸ ᱠᱟᱱᱟ ᱚᱱᱟ ᱠᱷᱚᱡ ᱦᱚᱸ ᱚᱱᱟ ᱠᱨᱤᱢ ᱚᱡᱚᱜ ᱠᱟᱛᱮᱫ ᱵᱟᱹᱲᱤᱡ ᱪᱟᱵᱟᱭᱮᱱ ᱛᱤᱧᱟᱹ